ᱦᱮᱸ ᱞᱟᱹᱭ ᱵᱤᱱ ᱟᱪᱪᱷᱟ ᱟᱨ ᱱᱤᱛᱚᱜ ᱱᱟᱦᱟᱜ ᱨᱮᱫᱚ ᱪᱮᱫ ᱴᱮᱠᱴᱟᱨ ᱜᱮᱵᱚᱱ ᱤᱭᱩᱡᱽ ᱮᱫᱟ ᱡᱮ ᱞᱚᱜᱚᱱ ᱪᱟᱥ ᱵᱚᱱ ᱨᱟᱵᱟᱵ ᱢᱟ ᱟᱫᱚ ᱠᱤ ᱚᱱᱟ ᱛᱮᱢᱟ ᱟᱹᱰᱤᱜᱟᱱ ᱟᱵᱚ ᱨᱮᱱ ᱟᱛᱳ ᱯᱟᱲᱟ ᱠᱚᱨᱮᱱ ᱡᱟᱦᱟᱸᱭ ᱠᱟᱹᱢᱤ ᱦᱚᱲ ᱠᱚ ᱩᱱᱠᱩ ᱠᱚᱠᱚ ᱯᱷᱟᱠᱟᱜ ᱠᱟᱱᱟ ᱠᱚ ᱪᱮᱫᱟᱜ ᱥᱮ ᱟᱨ ᱚᱱᱟ ᱦᱚᱸ ᱢᱤᱫᱴᱮᱱ ᱠᱟᱱᱟ ᱟᱨ ᱢᱤᱫᱴᱮᱱ ᱵᱮᱱᱤᱯᱷᱤᱴ ᱦᱚᱸ ᱠᱟᱱᱟ ᱚᱱᱟ ᱨᱮᱱᱟᱜ ᱪᱮᱫᱟᱜ ᱧᱮᱞ ᱵᱤᱱ ᱞᱚᱜᱚᱱ ᱦᱚᱸ ᱠᱟᱹᱢᱤ ᱛᱟᱵᱤᱱ ᱦᱩᱭᱩᱜᱼᱟ ᱡᱩᱫᱤ ᱰᱟᱝᱨᱤ ᱠᱚᱛᱮ ᱵᱤᱱ ᱥᱤᱭᱳᱜᱼᱟ ᱮᱱᱠᱷᱟᱱ ᱟᱹᱰᱤᱜᱟᱱ ᱴᱟᱭᱤᱢ ᱚᱸᱰᱮ ᱦᱟᱛᱟᱣ ᱛᱟᱹᱵᱤᱱᱟᱭ ᱟᱨ ᱟᱹᱵᱤᱱ ᱡᱩᱫᱤ ᱴᱮᱠᱴᱟᱨ ᱵᱤᱱ ᱞᱟᱜᱟᱣᱟ ᱮᱱᱠᱷᱟᱱ ᱞᱚᱜᱚᱱ ᱦᱩᱭᱩᱜ ᱛᱟᱹᱵᱤᱱᱟ ᱟᱨ ᱠᱷᱟᱱ ᱚᱱᱟ ᱦᱚᱸ ᱢᱤᱫᱴᱟᱝ ᱵᱮᱱᱤᱯᱷᱤᱴ ᱠᱟᱱᱟ ᱟᱨ ᱱᱚᱣᱟ ᱵᱮᱱᱤᱯᱷᱤᱴ ᱨᱮᱦᱚᱸ ᱟᱨ ᱡᱮᱢᱚᱱ ᱦᱳᱲᱳ ᱤᱭᱟᱹ ᱠᱚ ᱦᱩᱭᱮᱱᱟ ᱤᱨ ᱠᱚᱨᱮ ᱡᱮᱢᱚᱱ ᱤᱨ ᱠᱚᱨᱮ ᱦᱚᱸ ᱢᱤᱫᱴᱟᱝ ᱢᱮᱥᱤᱱ ᱛᱮᱵᱚᱱ ᱤᱨ ᱦᱚᱪᱚᱭᱮᱜᱼᱟ ᱱᱚᱣᱟ ᱦᱚᱸ ᱢᱤᱫᱴᱟᱝ ᱞᱚᱜᱚᱱᱚᱜ ᱠᱟᱱ ᱜᱮᱭᱟ ᱞᱚᱜᱚᱱ ᱫᱚ ᱵᱟᱹᱠᱤ ᱟᱨ ᱢᱤᱫ ᱥᱮᱫ ᱛᱮ ᱧᱮᱞ ᱞᱮᱠᱷᱟᱱ ᱡᱮᱢᱚᱱ ᱚᱲᱟᱜ ᱠᱚᱨᱮᱜ ᱵᱚᱱ ᱫᱚᱦᱚ ᱠᱟᱜ ᱠᱚᱣᱟᱵᱚᱱ ᱰᱟᱝᱨᱟ ᱠᱚ ᱜᱟᱹᱭ ᱠᱚ ᱮᱱᱠᱷᱟᱱ ᱩᱱᱠᱩ ᱵᱟᱠᱚ ᱧᱟᱢ ᱫᱟᱲᱮᱭᱟᱜ ᱠᱟᱱᱟ ᱚᱱᱟ ᱛᱮᱦᱚᱸ ᱜᱮ ᱚᱱᱟᱜᱮ ᱪᱟᱥ ᱨᱮᱫᱚ ᱚᱱᱟ ᱢᱤᱫᱴᱟᱝ ᱜᱮ ᱤᱭᱟᱹ ᱦᱩᱭᱩᱜ ᱠᱟᱱᱟ ᱢᱟᱱᱮ ᱱᱟᱦᱟᱜ ᱤᱭᱟᱹ ᱨᱮᱭᱟᱜ ᱫᱚ ᱢᱟᱱᱮ ᱴᱮᱠᱴᱟᱨ ᱠᱚ ᱞᱟᱜᱟᱣ ᱠᱟᱛᱮᱫ ᱫᱚ ᱦᱮᱸ ᱦᱮᱸ ᱦᱮᱸ ᱦᱮᱸ ᱴᱷᱤᱠ